ᱡᱚᱦᱟᱨ ᱜᱮ ᱰᱟᱭᱵᱷᱟᱨ ᱜᱚᱢᱠᱮ ᱚᱴᱳ ᱰᱟᱭᱵᱷᱟᱨ ᱜᱚᱢᱠᱮ ᱤᱧ ᱯᱩᱨᱩᱞᱤᱭᱟᱹ ᱦᱚᱱᱚᱛ ᱨᱮᱭᱟᱜ ᱯᱟᱲᱟ ᱛᱷᱟᱱᱟ ᱨᱮᱭᱟᱜ ᱯᱩᱥᱲᱟᱹᱵᱟᱹᱫ ᱟᱹᱛᱩ ᱠᱷᱚᱱ ᱤᱧ ᱢᱮᱱ ᱮᱫᱟ ᱡᱟᱦᱟᱸ ᱟᱹᱞᱤᱧ ᱟᱡᱳᱫᱤᱭᱟᱹ ᱵᱩᱨᱩ ᱪᱟᱞᱟᱜ ᱨᱮᱭᱟᱜ ᱡᱟᱦᱟᱸᱞᱤᱧ ᱨᱤᱡᱟᱵᱽ ᱵᱩᱠᱤᱝ ᱞᱮᱫᱟ ᱚᱴᱳ ᱚᱱᱟᱞᱤᱧ ᱢᱮᱱ ᱥᱟᱱᱟᱭᱮᱫ ᱞᱤᱧᱟᱹ ᱟᱹᱞᱤᱧᱟᱜ ᱚᱱᱟ ᱨᱮᱭᱟᱜ ᱠᱟᱹᱣᱰᱤ ᱞᱮᱠᱟᱛᱮ ᱡᱮ ᱱᱤᱛᱳᱜ ᱠᱟᱹᱣᱰᱤ ᱟᱵᱮᱱ ᱚᱨᱫᱷᱮᱠ ᱯᱟᱨᱥᱮᱱ ᱠᱟᱹᱣᱰᱤ ᱮᱰᱵᱷᱟᱱᱥ ᱞᱤᱧ ᱮᱢᱟᱵᱤᱱᱟ ᱮᱢ ᱠᱟᱛᱮ ᱚᱱᱛᱮᱱᱟᱜ ᱵᱷᱮᱡᱤᱴᱮᱥᱮᱱ ᱦᱮᱡ ᱠᱟᱛᱮ ᱟᱹᱞᱤᱧ ᱥᱚᱢᱯᱩᱨᱱᱚ ᱢᱟᱱᱮ ᱠᱚᱢᱯᱞᱤᱴ ᱯᱮᱰ ᱠᱟᱛᱟ ᱵᱮᱱᱟᱞᱤᱧ ᱚᱱᱟ ᱞᱮᱠᱟᱛᱮ ᱵᱟᱰᱟᱭ ᱥᱟᱱᱟᱭᱮᱫ ᱞᱤᱧᱟᱹ ᱟᱵᱮᱱ ᱚᱱᱟ ᱵᱮᱱ ᱨᱮᱵᱮᱱᱟ ᱥᱮ ᱵᱟᱝ ᱚᱱᱟ ᱞᱮᱠᱟᱛᱮ ᱟᱹᱞᱤᱧ ᱞᱟᱹᱭᱟᱞᱤᱧ ᱵᱮᱱ ᱡᱚᱦᱟᱨ ᱜᱮ ᱜᱚᱢᱠᱮ ᱚᱱᱟ ᱜᱮ ᱵᱤᱥᱮᱥᱞᱤᱧ ᱠᱷᱚᱡᱚᱜ ᱠᱟᱱᱟ